ᱱᱟᱜᱟᱢ ᱥᱟᱱᱟᱢ ᱰᱚᱜᱽ ᱥᱮᱱᱮᱢ ᱠᱚᱭᱚᱜ ᱞᱮᱠᱷᱟᱱᱮᱢ ᱧᱮᱞᱧᱟᱢᱟ ᱡᱮ ᱞᱟᱦᱟ ᱫᱚ ᱟᱹᱛᱩ ᱢᱟᱡᱷᱤ ᱯᱟᱨᱜᱟᱱᱟ ᱜᱟᱯᱟᱞ ᱢᱟᱨᱟᱣ ᱠᱟᱛᱮ ᱜᱚᱰᱮᱛ ᱛᱟᱞᱟᱛᱮ ᱰᱷᱟᱣᱨᱟᱹᱜ ᱯᱟᱥᱱᱟᱜ ᱠᱟᱱ ᱛᱟᱦᱮᱸᱫ ᱢᱮᱱᱠᱷᱱ ᱱᱟᱦᱟᱜ ᱦᱟᱞᱚᱛ ᱨᱮᱫᱚ ᱯᱩᱨᱟᱹᱜᱮ ᱟᱞᱟᱫᱟ ᱜᱮᱭᱟ ᱱᱮᱛᱟᱨ ᱥᱟᱱᱟᱢ ᱞᱮᱠᱟᱱ ᱰᱚᱜᱚᱨ ᱜᱟᱯᱟᱞᱢᱟᱨᱟᱣ ᱥᱳᱥᱟᱞ ᱢᱮᱰᱤᱭᱟ ᱛᱟᱞᱟᱛᱮᱵᱚᱱ ᱵᱟᱰᱟᱭ ᱦᱚᱪᱚᱭᱮᱫ ᱠᱚᱣᱟ ᱡᱮᱞᱮᱠᱟ ᱯᱷᱮᱥᱵᱩᱠ ᱦᱚᱣᱟᱴᱥᱮᱯ ᱯᱷᱳᱱ ᱠᱚᱞ ᱯᱳᱥᱴᱟᱨ ᱮᱢᱟᱱ ᱠᱚ ᱛᱟᱞᱟᱛᱮ ᱯᱟᱥᱱᱟᱜ ᱠᱟᱱᱟ ᱢᱤᱫ ᱢᱤᱱᱤᱴ ᱛᱮ ᱜᱚᱴᱟ ᱫᱩᱱᱤᱭᱟᱹ ᱨᱮᱱ ᱢᱟᱹᱱᱢᱤ ᱠᱚ ᱠᱷᱚᱵᱚᱨ ᱠᱚ ᱧᱟᱢ ᱫᱟᱲᱮᱭᱟᱜᱼᱟ